ᱦᱮᱞᱳ ᱚᱠᱚᱭ ᱦᱚᱭ ᱪᱮᱫᱵᱤᱱ ᱞᱟᱹᱮᱫ ᱛᱟᱦᱮᱜ ᱥᱩᱱᱤᱛᱟ ᱚ ᱪᱮᱫ ᱞᱮᱠᱟᱛᱮ ᱢᱚᱡᱽ ᱵᱟᱵᱮᱱ ᱟᱹᱭᱠᱟᱹᱣᱮᱫᱟ ᱚ ᱟᱨ ᱪᱮᱫ ᱠᱚ ᱥᱚᱢᱚᱥᱥᱟ ᱚ ᱨᱟᱱ ᱠᱚᱫᱚᱵᱮᱱ ᱦᱟᱛᱟᱣ ᱟᱠᱟᱫᱟ ᱥᱮ ᱵᱚᱝ ᱚ ᱱᱮ ᱛᱤᱥ ᱠᱷᱚᱱᱟᱜ ᱦᱩᱭᱩᱜ ᱠᱟᱱᱟ

ᱛᱟᱦᱚᱞᱮ ᱚᱠᱟᱨᱮ ᱢᱮᱱᱟᱜ ᱵᱤᱱ ᱛᱮ ᱱᱤᱛᱚᱜ ᱚᱻ ᱤᱧᱢᱟ ᱦᱚᱸᱜᱚᱭ ᱥᱚᱢᱵᱟᱨᱤᱧ ᱫᱩᱲᱩᱵᱽᱼᱟ ᱦᱟᱜ ᱤᱧᱟᱹᱜ ᱪᱮᱢᱵᱟᱨ ᱨᱮᱜᱮ ᱦᱮᱸ ᱥᱟᱢᱱᱮᱨ ᱥᱚᱢᱵᱟᱨ ᱦᱚ ᱟᱵᱮᱱ ᱦᱤᱡᱩᱜ ᱟᱵᱮᱱ ᱚᱱᱠᱟ ᱫᱚᱥᱴᱟ ᱚᱱᱠᱚ ᱥᱮᱫ ᱠᱷᱚᱨᱪᱟ ᱠᱚ ᱦᱮᱸ ᱚᱱᱟᱫᱚ ᱧᱮᱞᱵᱟᱲᱟ ᱠᱟᱛᱮᱫ ᱧᱮᱞᱚᱜᱼᱟ ᱛᱤᱱᱟᱹᱜ ᱠᱷᱚᱨᱪᱟᱜᱼᱟ ᱚᱠᱟᱨᱮ ᱪᱮᱫ ᱥᱚᱢᱚᱥᱥᱟ ᱦᱩᱭ ᱟᱠᱟᱱᱟ ᱚᱱᱟᱠᱚ ᱧᱮᱞ ᱠᱟᱛᱮᱫ ᱴᱟᱠᱟ ᱯᱩᱭᱥᱟᱹ ᱫᱚ ᱯᱚᱨᱮ ᱧᱮᱞᱚᱜᱼᱟ ᱰᱚᱠᱚᱢᱮᱱᱥ ᱠᱚ ᱦᱮᱸ ᱡᱩᱫᱤ ᱠᱚᱭᱮ ᱡᱟᱦᱟᱱᱟᱜ ᱥᱚᱢᱚᱥᱥᱟ ᱛᱮᱦᱮᱸ ᱠᱟᱱ ᱠᱷᱟᱡ ᱚᱱᱟ ᱨᱮᱱᱟᱜ ᱟᱹᱜᱩ ᱦᱩᱭᱩᱜᱼᱟ ᱠᱟᱜᱚᱡ ᱯᱚᱛᱨᱚ ᱠᱚ

ᱟᱨ ᱨᱟᱱ ᱠᱚᱵᱮᱱ ᱡᱚᱢᱠᱟᱜᱼᱟ ᱛᱚ ᱮᱴᱟᱜ ᱤᱭᱟᱹ ᱠᱷᱚᱱ ᱦᱮ ᱨᱟᱱ ᱠᱚ ᱵᱟᱹᱵᱮᱱ ᱡᱚᱢ ᱟᱠᱟᱫᱟ ᱮᱴᱟᱜ ᱤᱭᱟᱹ ᱰᱟᱠᱛᱟᱨ ᱴᱷᱮᱱ ᱠᱷᱚᱱ ᱦᱚᱸ ᱛᱚ ᱛᱤᱱᱟᱹᱜ ᱫᱤᱱᱵᱮᱱ ᱡᱚᱢᱠᱮᱫᱟ ᱚᱱᱟ ᱨᱟᱱ ᱫᱚ

ᱚᱻ ᱦᱢ ᱫᱚᱢᱮᱠᱚ ᱦᱟᱛᱟᱣᱟ ᱤᱭᱟᱹ ᱵᱮᱥᱤ ᱤᱭᱟᱹ ᱥᱚᱢᱚᱥᱟ ᱞᱮᱱᱠᱷᱟᱡ ᱜᱮᱛᱚ ᱵᱮᱥᱤᱠᱚ ᱦᱟᱛᱟᱣᱼᱟ ᱨᱟᱱ ᱠᱚᱦᱚᱸ ᱦᱢ ᱟᱨ ᱨᱟᱱ ᱠᱚᱦᱚᱸ ᱫᱟᱢ ᱦᱚᱸ ᱫᱟᱢ ᱜᱮᱭᱟ ᱦᱟᱛᱟᱣ ᱜᱮᱭᱟᱠᱚ ᱞᱚᱠᱟᱞ ᱨᱮᱫᱚ ᱦᱢ ᱛᱚ ᱤᱧᱦᱚᱸ ᱥᱚᱢᱵᱟᱨᱤᱧ ᱦᱟᱸᱜ ᱤᱧ ᱫᱩᱲᱩᱵᱽᱼᱟ ᱛᱚ ᱦᱟᱡᱩᱜᱵᱮᱱ ᱦᱟᱸᱜ ᱦᱢ ᱦᱟᱡᱩᱜ ᱟᱵᱮᱱ ᱦᱟᱜ ᱚᱱᱟ ᱠᱟᱜᱚᱡ ᱯᱚᱛᱨᱚ ᱠᱚ ᱟᱹᱜᱩ ᱠᱟᱛᱮ ᱦᱮᱸ ᱚ ᱚᱱᱟ ᱢᱟᱱᱠᱚᱨ ᱨᱮᱞᱤᱧ ᱫᱩᱲᱩᱵ ᱠᱟᱱᱟ ᱦᱚᱭ ᱵᱚᱴ ᱛᱚᱞᱟᱥᱮᱫ ᱟᱹᱞᱤᱧᱟᱜ ᱪᱮᱢᱵᱟᱨ ᱨᱮᱜᱤ ᱦᱚᱸ ᱦᱮᱛᱚ ᱴᱷᱤᱠ ᱜᱮᱭᱟ ᱛᱚᱵᱮ ᱦᱤᱡᱩᱜ ᱟᱵᱮᱱ ᱱᱷᱟᱜ ᱦᱮᱻ ᱦᱮ ᱫᱚᱦᱚᱭᱵᱮᱱ